ᱦᱮᱞᱳ ᱱᱚᱣᱟ ᱫᱚ ᱴᱤᱣᱞᱤᱯ ᱴᱮᱥᱴᱩᱨᱮᱱᱴ ᱠᱟᱱᱟ ᱤᱧ ᱱᱚᱸᱰᱮ ᱦᱮᱵᱤᱲ ᱢᱳᱲ ᱠᱷᱚᱱ ᱤᱧ ᱞᱟᱹᱭ ᱮᱫᱟ ᱚᱱᱟ ᱟᱯᱮᱭᱟᱜ ᱨᱮᱥᱴᱩᱨᱮᱱᱴ ᱨᱮᱜᱮ ᱤᱧ ᱡᱚᱢᱟᱜ ᱠᱤᱪᱷᱩᱧ ᱚᱰᱟᱨ ᱞᱮᱫ ᱛᱟᱦᱮᱸ ᱠᱟᱱᱟ ᱱᱩᱰᱩᱞᱥ ᱪᱟᱣᱢᱤᱱ ᱟᱨ ᱪᱤᱠᱮᱱ ᱵᱤᱨᱭᱟᱱᱤ ᱛᱚ ᱪᱤᱠᱮᱱ ᱵᱤᱨᱭᱟᱱᱤ ᱫᱚ ᱦᱮᱡ ᱠᱟᱹᱫᱤᱧ ᱦᱮᱡ ᱟᱠᱟᱱᱟ ᱥᱮᱴᱮᱨ ᱚᱴᱚᱣᱠᱟᱫᱟᱭ ᱟᱨ ᱦᱮᱸ ᱟᱨ ᱱᱚᱣᱟ ᱱᱩᱰᱩᱞᱥ ᱪᱟᱣᱢᱤᱱ ᱫᱚ ᱱᱤᱛ ᱦᱚᱸ ᱟᱹᱣᱨᱤ ᱥᱮᱴᱮᱨᱚᱜ ᱟ ᱛᱚ ᱚᱱᱟ ᱵᱷᱟᱠᱷᱨᱟ ᱛᱮᱜᱮ ᱞᱟᱹᱭ ᱮᱫ ᱛᱟᱦᱮᱱᱟ ᱡᱮ ᱚᱰᱟᱨ ᱠᱮᱫ ᱟᱧ ᱢᱮᱱᱠᱟᱷᱟᱱ ᱱᱤᱛ ᱦᱚᱸ ᱵᱟᱝ ᱥᱮᱴᱮᱨ ᱟᱠᱟᱱᱟ ᱦᱮᱸ ᱚᱱᱟ ᱞᱟᱹᱜᱤᱫ ᱛᱮ ᱟᱨ ᱪᱮᱫ ᱠᱚ ᱠᱚᱨᱟ ᱞᱟᱜᱟ ᱟᱹᱧᱟ ᱡᱮ ᱤᱧᱠᱤ ᱟᱵᱟᱨ ᱤᱧ ᱪᱮᱫ ᱟᱨ ᱦᱚᱸ ᱱᱟᱣᱟ ᱠᱟᱨ ᱛᱮ ᱚᱵᱟᱨ ᱞᱟᱜᱟᱣ ᱟᱹᱧᱟ ᱥᱮ ᱚᱱᱟ ᱚᱲᱟᱜ ᱠᱷᱚᱱ ᱜᱮ ᱯᱮ ᱮᱢᱟᱧᱟ ᱟᱪᱷᱟ ᱚᱱᱟ ᱚᱵᱟᱨ ᱠᱷᱚᱱ ᱜᱮ ᱛᱟᱦᱞᱮ ᱠᱷᱟᱱ ᱮᱸ ᱡᱮ ᱛᱚ ᱚᱠᱛᱚ ᱱᱤᱛᱚᱜ ᱮ ᱟᱹᱰᱤ ᱜᱮ ᱯᱚᱞᱚᱢ ᱟᱠᱟᱱᱟ ᱧᱤᱫᱟᱹ ᱟᱠᱟᱱᱟ ᱚᱱᱟᱛᱮᱧ ᱞᱟᱹᱭ ᱮᱫ ᱛᱟᱦᱮᱱᱟ ᱡᱮ ᱟᱹᱰᱤ ᱞᱚᱜᱚᱱ ᱧᱚᱜ ᱜᱮ ᱟᱹᱜᱩ ᱦᱚᱴᱚ ᱠᱟᱜ ᱞᱮᱠᱷᱟᱱ ᱠᱦᱟᱵ ᱜᱮ ᱵᱷᱟᱹᱜᱤ ᱠᱚᱜ ᱟ ᱟᱹᱰᱤ ᱜᱮ ᱵᱷᱟᱹᱜᱤ ᱠᱚᱜᱼᱟ ᱦᱮᱸ ᱤᱧ ᱱᱚᱣᱟ ᱵᱟᱦᱨᱮ ᱨᱮᱜᱮᱧ ᱛᱟᱦᱮᱱᱟ ᱟᱢ ᱱᱚᱸᱰᱮᱢ ᱥᱮᱴᱮᱨ ᱦᱚᱴᱚ ᱠᱟᱜ ᱟ ᱟᱨ ᱱᱚᱸᱰᱮᱢ ᱥᱮᱴᱮᱨ ᱞᱮᱱ ᱠᱷᱟᱱ ᱜᱮ ᱤᱧᱮᱢ ᱱᱚᱣᱟ ᱱᱟᱢᱵᱟᱨ ᱨᱮᱢ ᱯᱷᱳᱱ ᱟᱹᱧᱟᱹ ᱦᱮᱸ ᱱᱚᱸᱰᱮ ᱜᱮᱢ ᱧᱟᱹᱢᱤᱧᱟᱹ ᱚᱱᱟ ᱞᱟᱹᱜᱤᱫ ᱛᱮ ᱠᱟᱹᱣᱰᱤ ᱫᱚ ᱞᱟᱦᱟ ᱛᱮᱜᱮᱧ ᱮᱢ ᱟᱠᱟᱫᱟ ᱟᱨ ᱠᱟᱹᱣᱰᱤ ᱠᱚ ᱫᱚ ᱵᱟᱝ ᱞᱟᱜᱟ ᱟᱹᱧᱟᱹ

ᱦᱮᱸ ᱦᱮᱸ ᱪᱤᱠᱮᱱ ᱵᱤᱨᱭᱟᱱᱤ ᱨᱮᱱᱟᱜ ᱫᱩᱧ ᱯᱮᱢᱮᱱᱴ ᱟᱠᱟᱫᱟ ᱛᱚ ᱟᱢ ᱱᱚᱣᱟ ᱱᱩᱰᱩᱞᱥ ᱱᱩᱰᱩᱞᱥ ᱪᱟᱣᱢᱤᱱ ᱨᱮᱱᱟᱜ ᱡᱚ ᱤᱭᱟᱹᱢ ᱥᱮᱴᱮᱨ ᱦᱚᱴᱚ ᱣᱟᱹᱧ ᱠᱷᱟᱱ ᱜᱮ ᱤᱧ ᱱᱚᱸᱰᱮ ᱥᱚᱝᱜᱮ ᱛᱮ ᱠᱟᱹᱣᱰᱤ ᱫᱚᱧ ᱮᱢᱟ ᱟᱢᱟ ᱟᱪᱪᱷᱟ ᱴᱷᱤᱠ ᱜᱤᱭᱟ ᱢᱟ ᱛᱟᱦᱚᱞᱮ ᱟᱪᱪᱷᱟ ᱦᱮᱸ ᱞᱚᱜᱚᱱ ᱜᱮᱢ ᱟᱹᱜᱩᱭᱟ ᱴᱷᱤᱠ ᱜᱮᱭᱟ